ᱢᱤᱨᱤᱞᱟ ᱴᱩᱰᱩ ᱟᱢᱟᱜ ᱜᱷᱟᱸᱨᱚᱡᱽ ᱨᱮ ᱠᱟᱹᱢᱤ ᱞᱟᱹᱜᱤᱫ ᱛᱮ ᱪᱮᱫ ᱨᱮ ᱰᱷᱮᱨ ᱚᱠᱛᱚᱢ ᱮᱢᱟ ᱤᱧ ᱫᱚ ᱤᱧ ᱫᱚ ᱵᱤᱥᱤ ᱫᱚ ᱡᱤᱵᱽ ᱡᱤᱭᱟᱹᱞᱤ ᱨᱮ ᱵᱤᱥᱤ ᱥᱳᱢᱳᱭ ᱫᱩᱧ ᱮᱢᱟ ᱥᱮᱛᱟᱜ ᱫᱟᱠᱟᱭᱟᱹᱧ ᱩᱛᱩᱭᱟᱹᱧ ᱡᱚᱜ ᱜᱤᱰᱤ ᱵᱟᱲᱟ ᱠᱟᱛᱮ ᱟᱫᱚ ᱫᱟᱠᱟ ᱠᱚ ᱡᱚᱢ ᱵᱟᱲᱟ ᱠᱟᱛᱮ ᱢᱮᱨᱚᱢ ᱠᱚ ᱰᱟᱝᱨᱟ ᱠᱚ ᱵᱷᱤᱰᱤ ᱠᱚ ᱩᱱᱠᱩᱧ ᱠᱷᱩᱱᱴᱟᱹᱣ ᱠᱟᱠᱚᱣᱟ ᱟᱨ ᱥᱳᱢᱳᱭ ᱥᱳᱢᱳᱭ ᱤᱧ ᱧᱮᱞ ᱟᱠᱚᱣᱟ ᱟᱨ ᱜᱷᱟᱥ ᱤᱧ ᱜᱮᱫ ᱟᱹᱜᱩ ᱟᱠᱚᱣᱟ ᱜᱷᱟᱥ ᱵᱟᱹᱧ ᱜᱮᱫ ᱵᱟᱹᱧ ᱪᱟᱞᱟᱣ ᱞᱮᱱ ᱠᱷᱟᱱ ᱫᱚ ᱵᱤᱨ ᱨᱮᱭᱟᱜ ᱰᱟᱹᱨ ᱠᱚᱧ ᱥᱟᱢᱟᱜ ᱟᱹᱜᱩᱭᱟᱠᱚᱣᱟ ᱟᱨ ᱥᱳᱢᱳᱭ ᱨᱮ ᱫᱟᱜ ᱠᱚᱧ ᱧᱩ ᱟᱠᱚᱣᱟ ᱡᱟᱛᱮ ᱵᱟᱝ ᱛᱮᱛᱟᱝ ᱠᱚ ᱫᱟᱜ ᱠᱚ ᱟᱨ ᱦᱩᱰᱟᱹᱨ ᱠᱚ ᱥᱮᱛᱟ ᱠᱚᱴᱷᱮᱱ ᱡᱟᱛᱮ ᱵᱟᱠᱚ ᱡᱚᱢ ᱠᱚᱛᱤᱧ ᱚᱱᱛᱮ ᱦᱚᱸ ᱱᱚᱡᱚᱨ ᱤᱧ ᱮᱢᱟ ᱟᱠᱚᱣᱟ ᱡᱟᱛᱮ ᱵᱟᱠᱚ ᱡᱚᱢ ᱜᱮᱨ ᱜᱚᱡ ᱠᱚᱛᱤᱧ